ᱠᱷᱮᱞ ᱠᱷᱮᱞ ᱞᱟᱹᱜᱤᱫᱛᱮ ᱛᱮᱫᱚ ᱡᱟᱹᱦᱟᱱᱟᱜ ᱦᱤᱝᱥᱟᱹ ᱥᱮ ᱛᱟᱦᱮᱸ ᱞᱮᱱᱠᱷᱟᱱ ᱫᱚ ᱵᱟᱝ ᱦᱩᱭᱩᱜᱼᱟ ᱦᱤᱝᱥᱟᱹ ᱛᱟᱦᱮᱸ ᱞᱮᱱᱠᱷᱟᱱ ᱟᱢ ᱫᱚ ᱚᱱᱟ ᱠᱷᱮᱞ ᱨᱮᱫᱚ ᱵᱟᱝ ᱵᱷᱟᱜᱤᱫᱟᱨ ᱵᱟᱢ ᱦᱩᱭ ᱫᱟᱲᱮᱭᱟᱜᱼᱟ ᱪᱤᱠᱟᱛᱮ ᱟᱢ ᱡᱚᱫᱤ ᱦᱤᱝᱥᱟᱹ ᱛᱟᱦᱮᱱ ᱛᱟᱢᱟ ᱦᱚᱲ ᱠᱚ ᱥᱟᱛᱮᱜ ᱠᱷᱮᱞ ᱞᱮᱠᱷᱟᱱ ᱪᱤᱠᱟᱹᱛᱮ ᱚᱱᱟ ᱴᱟᱺᱰᱤᱨᱮᱢ ᱜᱟᱛᱮᱜᱼᱟ ᱚᱱᱟ ᱴᱟᱹᱰᱤᱨᱮ ᱠᱷᱮᱞ ᱞᱟᱹᱜᱤᱫᱛᱮ ᱡᱚᱛᱚ ᱦᱚᱲᱠᱚ ᱥᱟᱛᱮᱜ ᱜᱟᱛᱮ ᱨᱮᱱᱟᱜ ᱢᱤᱫᱴᱟᱱ ᱢᱚᱱ ᱛᱟᱦᱮᱱ ᱫᱚᱨᱠᱟᱨ ᱛᱟᱢᱟ ᱚᱱᱟ ᱢᱚᱱᱮᱛᱮ ᱡᱟᱛᱮ ᱡᱚᱛᱚ ᱦᱚᱲ ᱥᱟᱛᱮᱜ ᱜᱟᱛᱮ ᱨᱮᱱᱟᱜ ᱡᱚᱛᱚ ᱦᱚᱲ ᱥᱟᱶᱛᱮ ᱥᱟᱹᱜᱟᱹᱭ ᱛᱳᱭᱨᱤ ᱦᱩᱭᱩᱜ ᱛᱟᱢᱟ ᱛᱚᱵᱮᱜᱮ ᱟᱢᱫᱚ ᱱᱤᱭᱟᱹ ᱠᱷᱮᱞ ᱨᱮᱫᱚᱢ ᱠᱷᱮᱞ ᱫᱟᱲᱮᱭᱟᱜᱼᱟ ᱚᱱᱠᱟ ᱠᱷᱮᱞ ᱠᱷᱟᱹᱛᱤᱨ ᱛᱮᱜᱮ ᱟᱢᱟᱜ ᱚᱱᱟ ᱡᱟᱦᱟᱸ ᱢᱮᱱᱟᱜ ᱛᱟᱢᱟ ᱠᱷᱮᱞ ᱨᱮᱱᱟᱜ ᱡᱟᱦᱟᱸ ᱡᱤᱛ ᱥᱮ ᱦᱟᱨ ᱚᱱᱟ ᱡᱤᱛ ᱦᱟᱨᱨᱮ ᱛᱚᱵᱮ ᱜᱮ ᱟᱢᱫᱚᱢ ᱞᱟᱦᱟ ᱪᱟᱞᱟᱣ ᱫᱟᱲᱮᱭᱟᱜᱼᱟ ᱦᱤᱝᱥᱟᱹ ᱠᱟᱛᱮᱫ ᱫᱚ ᱟᱢ ᱫᱚ ᱠᱤᱱᱛᱩ ᱵᱟᱢ ᱞᱟᱦᱟ ᱫᱟᱲᱮᱭᱟᱜᱼᱟ